ᱟᱵᱚ ᱱᱤᱭᱟᱹ ᱵᱤᱨᱵᱷᱩᱢ ᱡᱮᱞᱟ ᱨᱮ ᱢᱤᱢᱤᱫ ᱦᱚᱲᱟᱜ ᱥᱚᱢᱚᱥᱥᱟ ᱫᱚ ᱦᱳᱭᱳᱜ ᱠᱟᱱᱟ ᱱᱤᱛ ᱦᱟᱹᱵᱤᱡ ᱥᱚᱨᱠᱟᱨ ᱱᱤᱛ ᱦᱟᱹᱵᱤᱡ ᱥᱚᱨᱠᱟᱨ ᱟᱵᱚ ᱫᱚ ᱢᱤᱢᱤᱫ ᱥᱩᱵᱤᱫᱷᱟ ᱵᱟᱵᱚᱱ ᱧᱟᱢ ᱫᱟᱲᱮ ᱟᱠᱟᱫᱼᱟ ᱚᱞᱚᱜ ᱯᱟᱲᱦᱟᱜ ᱫᱤᱠ ᱫᱤᱭᱮ ᱦᱚᱸ ᱟᱨ ᱨᱟᱥᱛᱟ ᱜᱷᱟᱴ ᱨᱮᱦᱚᱸ ᱦᱚᱨᱚᱜ ᱠᱤᱪᱨᱤᱡ ᱨᱮᱦᱚᱸ ᱥᱟᱱᱟᱢ ᱞᱮᱠᱟᱱᱟᱜ ᱥᱚᱢᱚᱥᱥᱟ ᱫᱚ ᱢᱮᱱᱟᱜ ᱜᱮᱭᱟ ᱟᱨ ᱩᱱᱠᱩ ᱯᱟᱹᱴᱷ ᱱᱮᱛᱟ ᱠᱚᱴᱷᱮᱱ ᱢᱤᱢᱤᱫ ᱜᱚᱲᱚ ᱥᱚᱦᱚᱫ ᱟᱞᱮ ᱫᱚ ᱧᱟᱢ ᱞᱮᱠᱟᱱ ᱟᱭᱢᱟ ᱚᱲᱟᱜ ᱫᱩᱣᱟᱹᱨ ᱡᱷᱚᱛᱚᱣᱟᱜ ᱠᱚᱜᱮ ᱢᱤᱢᱤᱫ ᱠᱚᱥᱴᱚ ᱨᱮᱭᱟᱜ ᱢᱤᱢᱤᱫ ᱥᱚᱢᱚᱥᱥᱟ ᱫᱚ ᱡᱷᱚᱛᱚ ᱜᱮ ᱧᱟᱢ ᱞᱮᱠᱷᱟᱱ ᱟᱞᱮ ᱫᱚ ᱟᱹᱰᱤ ᱟᱸᱴ ᱞᱮ ᱠᱩᱥᱤᱜᱼᱟ